ᱤᱧᱟᱹᱜ ᱴᱚᱴᱷᱟᱨᱮ ᱫᱷᱚᱨᱚᱢ ᱡᱟᱦᱟᱸ ᱞᱮᱠᱟᱛᱮ ᱥᱟᱸᱜᱷᱟᱨ ᱵᱟᱹᱲᱛᱤᱭᱟ ᱚᱱᱟ ᱫᱚ ᱦᱩᱭᱩᱜ ᱠᱟᱱᱟ ᱵᱚᱸᱜᱟᱵᱳᱨᱳ ᱛᱟᱞᱟᱛᱮ ᱮᱱᱮᱡ ᱥᱮᱨᱮᱧ ᱛᱟᱞᱟᱛᱮ ᱱᱚᱣᱟ ᱧᱮᱞ ᱞᱟᱹᱜᱤᱫ ᱛᱮ ᱟᱹᱰᱤ ᱡᱷᱟᱹᱞ ᱠᱷᱚᱱ ᱦᱟᱸᱰᱮ ᱱᱷᱟᱰᱮ ᱫᱤᱥᱚᱢ ᱠᱷᱚᱱ ᱦᱚᱲ ᱠᱚ ᱦᱤᱡᱩᱜ ᱜᱮᱭᱟ ᱡᱟᱦᱟᱸ ᱫᱚᱥᱚᱢ ᱠᱷᱚᱱ ᱦᱚᱲᱠᱚ ᱦᱤᱡᱩᱜᱼᱟ ᱚᱱᱟ ᱠᱚᱫᱚ ᱦᱩᱭᱩᱜ ᱠᱟᱱᱟ ᱫᱩᱢᱠᱟ ᱢᱟᱞᱫᱟ ᱵᱚᱨᱫᱷᱚᱢᱟᱱ ᱵᱟᱸᱠᱩᱲᱟ ᱵᱤᱨᱵᱷᱩᱢ ᱫᱩᱨᱜᱟᱯᱩᱨ ᱮᱢᱟᱱ ᱴᱚᱴᱷᱟ ᱠᱷᱚᱱ ᱦᱚᱲ ᱟᱹᱰᱤ ᱡᱟᱹᱥᱛᱤ ᱱᱚᱣᱟ ᱫᱷᱚᱨᱚᱢ ᱴᱷᱟᱣ ᱨᱮᱠᱚ ᱦᱤᱡᱩᱜᱼᱟ